ᱱᱚᱣᱟ ᱫᱚ ᱦᱩᱭᱩᱜ ᱠᱟᱱᱟ ᱤᱧ ᱦᱚᱸ ᱱᱤᱡᱮ ᱛᱮᱫᱚ ᱵᱟᱹᱧ ᱪᱮᱫ ᱟᱠᱟᱱᱟ ᱥᱠᱩᱞ ᱠᱚ ᱪᱟᱞᱟᱣ ᱠᱟᱛᱮᱫ ᱜᱤᱧ ᱪᱮᱫ ᱟᱠᱟᱫᱟ ᱟᱨ ᱱᱚᱣᱟ ᱫᱚ ᱦᱩᱭᱩᱜ ᱠᱟᱱᱟ ᱥᱠᱩᱞ ᱨᱮᱦᱚᱸ ᱢᱤᱫᱴᱮᱱ ᱢᱟᱥᱴᱟᱨᱮ ᱛᱟᱦᱮᱸ ᱠᱟᱱᱟᱭ ᱩᱱᱤ ᱱᱚᱣᱟ ᱪᱷᱚᱵᱤ ᱠᱚᱫᱚᱭ ᱞᱟᱹᱭ ᱟᱠᱟᱫᱤᱧᱟᱭ ᱦᱩᱭᱩᱜ ᱠᱟᱱᱟ ᱱᱚᱣᱟ ᱨᱮᱫᱚ ᱰᱟᱹᱝᱨᱤ ᱵᱮᱱᱟᱣ ᱵᱟᱦᱟ ᱵᱮᱱᱟᱣ ᱟᱨ ᱡᱟᱦᱟᱸᱭᱟᱜ ᱪᱤᱛᱨᱚ ᱵᱮᱱᱟᱣ ᱤᱧ ᱦᱚᱸ ᱚᱱᱠᱟ ᱛᱮᱜᱮᱧ ᱪᱮᱫ ᱟᱠᱟᱫᱟ ᱟᱨ ᱟᱞᱮ ᱚᱲᱟᱜ ᱨᱮᱱ ᱜᱤᱫᱟᱹᱨ ᱯᱤᱫᱟᱹᱨ ᱠᱚ ᱡᱟᱦᱟᱸᱭ ᱠᱚ ᱩᱱᱠᱩ ᱦᱚᱸ ᱱᱚᱝᱠᱟ ᱜᱤᱧ ᱞᱟᱹᱭ ᱟᱠᱚ ᱠᱟᱱᱟ ᱡᱮ ᱵᱟᱝᱼᱟ ᱱᱚᱝᱠᱟ ᱦᱩᱭᱩᱜᱼᱟ ᱥᱮ ᱤᱧ ᱴᱷᱮᱱ ᱠᱷᱚᱱ ᱡᱟᱦᱟᱸᱭ ᱠᱚ ᱪᱮᱫ ᱥᱟᱱᱟᱭᱮᱫ ᱠᱚᱣᱟ ᱩᱱᱠᱩ ᱠᱚ ᱥᱮ ᱵᱟᱝᱼᱟ ᱦᱤᱡᱩᱜ ᱯᱮ ᱫᱮᱞᱟ ᱤᱧᱤᱧ ᱞᱟᱹᱭᱟᱯᱮᱭᱟ ᱡᱟᱦᱟᱸᱭ ᱜᱤᱫᱟᱹᱨ ᱤᱧ ᱴᱷᱮᱱ ᱠᱷᱚᱱ ᱵᱮᱥᱛᱮ ᱪᱮᱫᱚᱜ ᱟᱭ ᱩᱱᱤ ᱫᱚ ᱤᱧ ᱴᱷᱮᱱ ᱠᱷᱚᱱ ᱥᱤᱠᱽᱠᱷᱟ ᱦᱟᱛᱟᱣ ᱠᱟᱛᱮᱫ ᱜᱮ ᱪᱟᱞᱟᱜ ᱟᱭ ᱚᱸᱰᱮ ᱢᱚᱱᱮ ᱛᱟᱭ ᱞᱟᱜᱟᱜᱼᱟ ᱱᱚᱣᱟ ᱫᱚ ᱟᱨ ᱱᱚᱣᱟ ᱫᱚ ᱦᱩᱭᱩᱜ ᱠᱟᱱᱟ ᱡᱩᱫᱤ ᱩᱱᱤ ᱢᱚᱱᱮ ᱵᱟᱭ ᱞᱟᱜᱟᱣ ᱟᱠᱟᱱᱟ ᱮᱱᱠᱷᱟᱱ ᱫᱚ ᱡᱟᱦᱟᱸ ᱛᱤᱥ ᱪᱮᱫ ᱦᱚᱸ ᱢᱚᱛᱞᱚᱵ ᱱᱟᱥᱮᱱᱟᱜ ᱮ ᱠᱚᱥᱴᱚ ᱧᱚᱜᱚᱜᱼᱟ ᱟᱡᱚ ᱦᱚᱸ ᱡᱟᱦᱟᱸᱭ ᱵᱷᱟᱹᱞᱤ ᱜᱮᱧ ᱵᱩᱡᱷᱟᱹᱣ ᱮᱫᱟ ᱤᱧᱦᱚᱸ ᱡᱮ ᱵᱟᱝᱼᱟ ᱤᱧ ᱦᱚᱸ ᱦᱚᱲ ᱨᱮᱱ ᱜᱤᱫᱽᱨᱟᱹ ᱠᱚ ᱨᱮᱸᱜᱮᱡ ᱯᱮᱸᱜᱮᱡ ᱡᱟᱦᱟᱸ ᱢᱮᱱᱟᱜ ᱠᱚᱣᱟ ᱩᱱᱠᱩ ᱠᱚᱧ ᱞᱟᱹᱭ ᱥᱚᱫᱚᱨ ᱟᱠᱚᱢᱟ ᱤᱧ ᱦᱚᱸ ᱱᱚᱣᱟ ᱫᱚ ᱥᱠᱩᱞ ᱪᱟᱞᱟᱣ ᱠᱟᱛᱮ ᱜᱤᱧ ᱪᱮᱫ ᱟᱠᱟᱫ ᱫᱚ ᱮᱱᱠᱷᱟᱱ ᱫᱚ ᱞᱟᱹᱭᱟᱠᱚᱣᱟᱹᱧ ᱤᱧ ᱦᱚᱸ ᱡᱟᱦᱟᱸ ᱞᱮᱠᱟᱛᱮᱠᱚ ᱪᱮᱫᱚᱜ ᱢᱟ ᱥᱮᱠᱚ ᱠᱚᱨᱟᱣ ᱢᱟ ᱱᱚᱣᱟ ᱫᱚ ᱡᱟᱦᱟᱸ ᱛᱤᱥ ᱱᱚᱣᱟ ᱫᱚ ᱦᱩᱭᱩᱜ ᱠᱟᱱᱟ ᱡᱮ ᱡᱟᱦᱟᱸ ᱠᱚᱢᱯᱤᱴᱤᱥᱮᱱ ᱠᱚᱨᱮ ᱡᱟᱦᱟᱱᱟᱜ ᱠᱚᱨᱮ ᱡᱟᱦᱟᱱᱟᱜ ᱪᱷᱚᱵᱤ ᱠᱚᱠᱚ ᱵᱮᱱᱟᱣᱟ ᱱᱚᱣᱟ ᱫᱚ ᱡᱟᱦᱟᱸ ᱞᱮᱠᱟ ᱟᱭᱳ ᱵᱟᱵᱟ ᱜᱚᱜᱚ ᱠᱚ ᱵᱚᱸᱜᱟ ᱠᱚ ᱱᱚᱣᱟ ᱦᱚᱸ ᱫᱚᱠᱚ ᱠᱚᱨᱟᱣ ᱫᱟᱲᱮᱭᱟᱜ ᱢᱟ ᱡᱟᱦᱟᱸ ᱛᱤᱥ ᱱᱚᱣᱟ ᱛᱮ ᱤᱧ ᱫᱚ ᱟᱞᱮ ᱚᱲᱟᱜ ᱨᱮᱱ ᱜᱤᱫᱟᱹᱨ ᱯᱤᱫᱟᱹᱨ ᱠᱚ ᱥᱮ ᱤᱧ ᱴᱷᱮᱱ ᱡᱟᱦᱟᱸᱭ ᱠᱚ ᱦᱤᱡᱩᱜ ᱠᱟᱱᱟ ᱩᱱᱠᱩ ᱜᱤᱫᱟᱹᱨ ᱯᱤᱫᱟᱹᱨ ᱠᱚ